ᱱᱮᱛᱟᱨ ᱯᱚᱨᱚᱵ ᱯᱟᱞᱤ ᱨᱮᱫᱚ ᱱᱚᱝᱠᱟ ᱜᱮ ᱦᱩᱭᱩᱜ ᱠᱟᱱᱟ ᱡᱮ ᱠᱩᱲᱤ ᱦᱚᱲ ᱫᱚ ᱯᱟᱧᱪᱤ ᱯᱟᱲᱦᱟᱴ ᱠᱚ ᱵᱟᱸᱫᱮᱜᱼᱟ ᱟᱨ ᱵᱚᱦᱚᱜ ᱨᱮ ᱵᱟᱦᱟ ᱦᱚᱸᱠᱚ ᱞᱟᱜᱟᱣᱟ ᱟᱨ ᱥᱟᱠᱟᱢ ᱦᱚᱸᱠᱚ ᱞᱟᱜᱟᱣᱮᱜᱼᱟ ᱮᱸᱜ ᱛᱟᱨᱯᱚᱨᱮ ᱠᱚᱲᱟ ᱦᱚᱲ ᱫᱚ ᱛᱩᱢᱫᱟᱜ ᱴᱟᱢᱟᱠ ᱜᱚᱜ ᱠᱟᱛᱮ ᱯᱟᱧᱪᱤ ᱮᱸᱜ ᱛᱟᱨᱯᱚᱨ ᱯᱟᱧᱡᱟᱵᱤ ᱠᱚ ᱦᱚᱨᱚᱜᱽ ᱜᱮᱭᱟ ᱛᱚ ᱩᱱᱠᱩᱣᱟᱜ ᱥᱟᱡᱟᱣ ᱫᱚ ᱠᱟᱴᱟ ᱨᱮᱭᱟᱜ ᱡᱷᱩᱱᱠᱟᱹ ᱛᱟᱦᱮᱸᱱ ᱠᱟᱱ ᱛᱟᱠᱚᱣᱟ ᱛᱟᱨᱯᱚᱨᱮ ᱛᱩᱢᱫᱟᱜ ᱴᱟᱢᱟᱠ ᱛᱟᱦᱮᱸᱱ ᱠᱟᱱ ᱛᱟᱠᱚᱣᱟ ᱟᱨᱦᱚᱸ ᱵᱚᱦᱚᱜ ᱨᱮ ᱫᱟᱦᱲᱤ ᱛᱟᱦᱮᱸᱱ ᱠᱟᱱᱟ ᱟᱵᱟᱨ ᱵᱟᱦᱟ ᱦᱚᱸ ᱛᱟᱦᱮᱸᱱ ᱠᱟᱱ ᱛᱟᱠᱚᱣᱟ ᱮᱨ ᱛᱚᱨᱭᱳ ᱛᱟᱦᱮᱸᱱ ᱠᱟᱱ ᱛᱟᱠᱚᱣᱟ ᱛᱤᱨᱮ ᱱᱚᱝᱠᱟ ᱜᱮ ᱯᱚᱨᱚᱵᱼᱯᱟᱞᱤ ᱨᱮ ᱱᱚᱝᱠᱟ ᱜᱮᱠᱚ ᱦᱚᱨᱚᱜᱽ ᱨᱮᱭᱟ ᱚᱱᱟ ᱫᱚ ᱥᱚᱨᱦᱟᱭ ᱨᱮᱦᱚᱸ ᱵᱤᱥᱤᱨ ᱵᱷᱟᱜᱽ ᱠᱚ ᱦᱚᱨᱚᱜᱽ ᱜᱮᱭᱟ ᱱᱚᱝᱠᱟ ᱟᱵᱟᱨ ᱵᱟᱯᱞᱟ ᱠᱚᱨᱮ ᱦᱚᱸᱠᱚ ᱦᱚᱨᱚᱜᱽ ᱜᱮᱭᱟ ᱱᱚᱝᱠᱟ ᱮᱸᱜ ᱵᱟᱦᱟ ᱥᱚᱨᱦᱟᱭ ᱥᱚᱢᱚᱭ ᱦᱚᱸᱠᱚ ᱦᱚᱨᱚᱜᱽ ᱜᱮᱭᱟ ᱛᱚ ᱱᱮᱛᱟᱨ ᱫᱚ ᱟᱭᱢᱟᱼᱟᱭᱢᱟ ᱠᱚ ᱦᱚᱨᱚᱜᱽ ᱜᱮᱭᱟ ᱟᱵᱟᱨ ᱯᱟᱧᱪᱤ ᱯᱟᱲᱦᱟᱴ ᱥᱟᱶᱛᱮ ᱠᱩᱲᱤ ᱦᱚᱲ ᱫᱚ ᱢᱤᱫ ᱥᱮᱡ ᱨᱮ ᱜᱟᱢᱪᱷᱟ ᱦᱚᱸᱠᱚ ᱞᱟᱫᱮᱭᱮᱫ ᱜᱮᱭᱟ ᱢᱚᱸᱡ ᱧᱮᱞᱚᱜ ᱞᱟᱹᱜᱤᱫ ᱟᱵᱟᱨ ᱥᱩᱫ ᱨᱮᱦᱚᱸ ᱵᱟᱦᱟ ᱠᱚ ᱞᱟᱫᱮᱭᱟ ᱱᱚᱝᱠᱟ ᱜᱮᱠᱚ ᱦᱚᱨᱚᱠᱟ